ᱫᱷᱚᱨᱚᱢ ᱞᱮᱠᱟᱛᱮ ᱟᱵᱚᱣᱟᱜ ᱫᱷᱚᱨᱚᱢ ᱯᱩᱛᱷᱤ ᱫᱚ ᱢᱮᱱᱠᱷᱟᱱ ᱢᱮᱱᱟᱜ ᱜᱮᱭᱟ ᱟᱫᱚ ᱱᱤᱛᱚᱜ ᱫᱚ ᱟᱵᱚᱨᱮᱱ ᱫᱷᱚᱨᱚᱢ ᱜᱩᱨᱩ ᱟᱹᱰᱤᱩᱛᱟᱹᱨ ᱟᱵᱚᱣᱟᱜ ᱫᱷᱚᱨᱚᱢ ᱱᱤᱭᱮ ᱡᱟᱦᱟᱸᱭ ᱠᱚ ᱪᱟᱨᱪᱟᱭᱮᱜ ᱠᱟᱱᱟ ᱩᱱᱠᱩᱜᱮ ᱞᱟᱹᱭ ᱫᱟᱲᱮᱭᱟᱜᱼᱟ ᱟᱨ ᱟᱫᱚ ᱢᱮᱱᱠᱷᱟᱱ ᱫᱷᱚᱨᱚᱢ ᱯᱚᱛᱚᱵ ᱫᱚ ᱚᱵᱚᱥᱥᱚᱭ ᱢᱮᱱᱟᱜ ᱠᱟᱜ ᱛᱟᱵᱚᱱᱟ ᱦᱳᱭᱛᱳ ᱡᱚᱛᱚ ᱦᱚᱲᱟᱜ ᱵᱟᱰᱟᱭ ᱵᱟᱱᱩᱜ ᱠᱟᱜ ᱛᱟᱵᱚᱱᱟ ᱟᱫᱚ ᱟᱫᱚ ᱚᱱᱟ ᱠᱚ ᱫᱷᱚᱨᱚᱢ ᱯᱚᱛᱚᱵ ᱨᱮ ᱡᱟᱦᱟᱸ ᱥᱞᱳᱠ ᱢᱮᱱᱟᱜᱼᱟ ᱟᱫᱚ ᱚᱱᱟ ᱥᱞᱳᱠ ᱫᱚ ᱟᱵᱚᱣᱟᱜ ᱫᱷᱚᱨᱚᱢ ᱠᱟᱛᱷᱟ ᱫᱷᱚᱨᱚᱢ ᱫᱟᱲᱮ ᱜᱮᱭ ᱞᱟᱹᱭᱟ ᱟᱫᱚ ᱜᱩᱨᱩ ᱜᱚᱢᱠᱮ ᱦᱚᱸ ᱫᱷᱚᱨᱚᱢ ᱵᱟᱠᱷᱨᱟᱛᱮ ᱟᱹᱰᱤ ᱜᱩᱱ ᱜᱩᱱ ᱠᱟᱛᱷᱟᱭ ᱞᱟᱹᱭ ᱥᱚᱫᱚᱨ ᱠᱟᱜ ᱵᱚᱱᱟᱭ